ᱮᱞᱤᱭᱟᱱ ᱫᱚ ᱱᱤᱛ ᱦᱟᱹᱨᱤᱡ ᱛᱮ ᱢᱮᱫ ᱛᱮᱦᱚᱸ ᱵᱟᱹᱧ ᱧᱮᱞ ᱟᱠᱟᱫ ᱠᱚᱣᱟ ᱡᱟᱦᱟᱸ ᱫᱚ ᱤᱧᱫᱚ ᱠᱚᱞᱯᱚᱱᱟ ᱟᱨ ᱵᱳᱭᱜᱟᱱᱤᱠ ᱠᱚᱣᱟᱜ ᱢᱚᱪᱟᱛᱤᱧ ᱟᱡᱚᱢ ᱠᱟᱜᱼᱟ ᱠᱤ ᱮᱞᱤᱭᱟᱱ ᱫᱚ ᱟᱵᱚ ᱟᱜ ᱮᱴᱟᱜ ᱮᱸᱜᱮᱞ ᱨᱮᱠᱚ ᱛᱟᱦᱮᱱᱟ ᱡᱟᱦᱟᱸ ᱫᱚ ᱩᱱᱠᱩ ᱫᱚ ᱤᱧᱫᱚ ᱡᱟᱦᱟᱸ ᱢᱩᱵᱷᱤ ᱨᱮᱧ ᱧᱮᱞ ᱟᱠᱟᱫ ᱠᱚᱣᱟ ᱟᱨ ᱟᱨ ᱩᱱᱠᱩ ᱫᱚ ᱢᱮᱫ ᱛᱮᱫᱚ ᱵᱟᱹᱧ ᱧᱮᱞ ᱠᱟᱜ ᱠᱚᱣᱟ ᱮᱞᱤᱭᱟᱱ ᱫᱚ ᱩᱱᱠᱩ ᱮᱴᱟᱜ ᱮᱸᱜᱮᱞ ᱨᱮ ᱛᱟᱦᱮᱸ ᱠᱟᱛᱮᱫ ᱢᱟᱹᱱᱢᱤ ᱡᱤᱵᱚᱱ ᱡᱤᱭᱚᱱ ᱛᱮᱠᱚ ᱡᱤᱵᱚᱱ ᱛᱮᱠᱚ ᱛᱟᱦᱮᱱᱟᱥᱮ ᱪᱮᱫ ᱡᱤᱵᱚᱱ ᱠᱟᱱᱟ ᱛᱟᱠᱚ ᱚᱱᱟᱫᱚ ᱵᱟᱹᱧ ᱵᱟᱲᱟᱭᱟ ᱛᱟᱦᱮᱱ ᱠᱟᱛᱮᱫ ᱩᱱᱠᱩ ᱚᱸᱰᱮ ᱪᱮᱫ ᱠᱚ ᱡᱚᱢᱟ ᱪᱮᱫ ᱠᱚ ᱧᱩᱭᱟ ᱚᱱᱟ ᱫᱚ ᱵᱟᱞᱮ ᱵᱟᱹᱧ ᱵᱟᱰᱟᱭᱟ ᱟᱨ ᱩᱱᱠᱩ ᱫᱚ ᱚᱠᱚᱭ ᱦᱚᱸ ᱵᱟᱠᱚ ᱧᱮᱞ ᱟᱠᱟᱫ ᱠᱚᱣᱟ ᱡᱟᱦᱟᱸ ᱫᱚ ᱮᱴᱟᱜ ᱦᱚᱲ ᱠᱚᱦᱚᱸ ᱠᱚᱞᱯᱚᱱᱟ ᱟᱸᱡᱚᱢ ᱪᱮ ᱢᱩᱵᱷᱤ ᱧᱮᱞ ᱠᱟᱛᱮᱫ ᱜᱮᱠᱚ ᱧᱮᱞ ᱟᱠᱟᱫ ᱠᱚᱣᱟ ᱱᱟ ᱛᱚ ᱩᱱᱠᱩ ᱦᱚᱸ ᱵᱟᱠᱚ ᱧᱮᱞ ᱠᱟᱫ ᱠᱚᱣᱟ ᱮᱞᱤᱭᱟᱱ ᱫᱚ ᱟᱵᱚ ᱠᱷᱚᱱ ᱮᱴᱟᱜ ᱮᱸᱜᱮᱞ ᱨᱮᱠᱚ ᱛᱟᱦᱮᱱᱟ ᱡᱟᱦᱟᱸ ᱫᱚ ᱟᱵᱚ ᱩᱱᱠᱩᱣᱟᱜ ᱮᱸᱜᱮᱞ ᱨᱮ ᱵᱟᱵᱚ ᱥᱮᱱ ᱫᱟᱲᱮᱭᱟᱜᱼᱟ ᱟᱨ ᱟᱠᱚ ᱫᱚ ᱟᱵᱚᱣᱟᱜ ᱮᱸᱜᱮᱞ ᱨᱮ ᱦᱮᱡ ᱦᱚᱸᱠᱚ ᱫᱟᱲᱮᱭᱟᱜᱼᱟ ᱟᱠᱚᱣᱟᱜ ᱟᱵᱚ ᱮᱸᱜᱮᱞ ᱨᱮ ᱦᱮᱡ ᱞᱟᱹᱜᱤᱫ ᱛᱮ ᱩᱱᱠᱩ ᱴᱷᱮᱱ ᱫᱚ ᱡᱟᱦᱟᱱᱟᱜ ᱡᱳᱜᱟᱲ ᱢᱮᱱᱟᱜᱼᱟ ᱡᱟᱦᱟᱸ ᱠᱤ ᱩᱱᱠᱩ ᱫᱚ ᱮᱞᱤᱭᱟᱱᱟᱜ ᱡᱟᱦᱟᱸ ᱟᱵᱚ ᱡᱟᱦᱟᱸ ᱞᱮᱠᱟ ᱛᱟᱵᱚ ᱢᱳᱴᱚᱨᱥᱟᱭᱠᱮᱞ ᱛᱟᱵᱚ ᱛᱟᱦᱮᱱᱟ ᱩᱱᱠᱩᱣᱟᱜ ᱮᱞᱤᱭᱟᱱ ᱞᱟᱹᱜᱤᱫ ᱦᱚᱸ ᱡᱟᱦᱟᱱᱟᱜ ᱤᱭᱟᱹ ᱵᱮᱵᱚᱥᱛᱷᱟ ᱢᱮᱱᱟᱜᱼᱟ ᱟᱨ ᱟᱵᱚ ᱠᱷᱚᱱ ᱟᱹᱰᱤ ᱡᱷᱟᱹᱞ ᱨᱮ ᱩᱱᱠᱩ ᱮᱴᱟᱜ ᱮᱸᱜᱮᱞ ᱨᱮ ᱮᱞᱤᱭᱟᱱ ᱫᱚᱠᱚ ᱛᱟᱦᱮᱱᱟ